ᱤᱧᱟᱹᱜ ᱚᱲᱟᱜ ᱟᱨ ᱴᱚᱭᱞᱮᱴ ᱨᱮ ᱜᱩᱰᱩ ᱛᱤᱸᱡᱩ ᱮᱢᱟᱱ ᱛᱮᱭᱟᱜ ᱠᱚ ᱵᱚᱞᱚ ᱞᱮᱱᱠᱷᱟᱱ ᱵᱚᱛᱚᱨ ᱛᱮ ᱚᱲᱟᱜ ᱨᱮᱱ ᱞᱟᱦᱟᱧ ᱦᱚᱦᱚ ᱠᱚᱣᱟ ᱦᱚᱦᱚ ᱠᱟᱛᱮ ᱡᱩᱫᱤ ᱩᱱᱤ ᱞᱟᱜᱟ ᱞᱟᱜᱟ ᱦᱚᱪᱚ ᱠᱚᱣᱟᱧ ᱠᱤᱢᱵᱟ ᱡᱟᱦᱟᱸ ᱞᱮᱠᱟ ᱠᱟᱛᱮ ᱢᱟᱱᱮ ᱩᱱᱠᱩ ᱩᱰᱩᱠ ᱠᱟᱛᱮ ᱜᱤᱰᱤ ᱠᱟᱠᱚ ᱦᱩᱭᱩᱜᱼᱟ ᱟᱨ ᱜᱩᱰᱩ ᱧᱮᱞ ᱛᱮᱫᱚ ᱫᱚᱢᱮᱜᱤᱧ ᱵᱚᱛᱚᱨ ᱠᱚᱣᱟ ᱩᱱᱠᱩ ᱫᱚ ᱟᱨ ᱦᱩᱭᱩᱜ ᱠᱟᱱᱟ ᱩᱱᱠᱩ ᱛᱤᱸᱡᱩ ᱠᱚ ᱵᱚᱨᱥᱟ ᱠᱟᱞ ᱡᱟᱦᱟᱸᱭ ᱠᱚ ᱦᱤᱡᱩᱜᱼᱟ ᱚᱲᱟᱜ ᱨᱮ ᱛᱤᱱᱟᱹᱜ ᱛᱤᱸᱡᱩ ᱠᱚ ᱛᱟᱦᱮᱱᱟᱠᱚ ᱮᱢᱚᱱ ᱠᱤ ᱩᱱᱠᱩ ᱞᱟᱭᱤᱴ ᱨᱮᱱ ᱡᱟᱦᱟᱸ ᱫᱮᱣᱦᱟᱹ ᱢᱟᱨᱥᱟᱞ ᱨᱮᱱ ᱛᱤᱸᱡᱩ ᱠᱚ ᱩᱱᱠᱩ ᱠᱚ ᱫᱟᱹᱲ ᱦᱚᱪᱚ ᱡᱚᱱᱱᱮ ᱡᱟᱦᱟᱸ ᱟᱹᱰᱤ ᱫᱤᱱ ᱠᱚ ᱵᱮᱵᱚᱥᱛᱟᱭᱮᱜ ᱛᱟᱦᱮᱱᱟ ᱫᱟᱨᱮ ᱠᱷᱚᱡ ᱵᱟᱝ ᱦᱩᱭᱩᱜ ᱜᱮᱭᱟ ᱚᱱᱟ ᱯᱟᱣᱲᱟ ᱡᱷᱟᱲ ᱥᱮ ᱪᱮᱫ ᱠᱚ ᱢᱮᱛᱟᱜᱼᱟ ᱪᱤᱠᱟᱭᱟᱠᱚ ᱦᱳᱭ ᱚᱱᱟ ᱞᱟᱭᱤᱴ ᱚᱸᱰᱮ ᱛᱚᱞ ᱠᱟᱜ ᱠᱷᱟᱱ ᱛᱟᱦᱚᱞᱮ ᱡᱚᱛᱚ ᱡᱟᱦᱟᱸ ᱛᱤᱸᱡᱩ ᱠᱚ ᱢᱮᱱᱟᱜ ᱠᱚᱣᱟ ᱡᱚᱛᱚ ᱛᱤᱸᱡᱩ ᱠᱚ ᱡᱷᱚᱛᱚ ᱚᱸᱰᱮ ᱠᱚ ᱪᱟᱞᱟᱜᱼᱟ ᱟᱨ ᱯᱚᱨᱮᱛᱮ ᱚᱱᱟ ᱜᱤᱰᱤ ᱠᱟᱜ ᱠᱷᱟᱡ ᱛᱟᱦᱚᱞᱮ ᱩᱱᱠᱩ ᱠᱚ ᱪᱟᱞᱟᱜᱼᱟ ᱚᱱᱟ ᱥᱟᱶᱛᱮ ᱦᱮᱸ